ᱢᱩᱨᱢᱩ ᱤᱭᱩᱴᱩᱵᱽ ᱪᱮᱱᱮᱞ ᱡᱚᱛᱚ ᱠᱷᱚᱱ ᱡᱟᱹᱥᱛᱤᱧ ᱠᱩᱥᱤᱭᱟᱜᱼᱟ ᱪᱮᱫᱟᱜ ᱥᱮ ᱚᱸᱰᱮ ᱠᱷᱚᱱᱜᱮ ᱤᱧ ᱟᱹᱰᱤ ᱠᱤᱪᱷᱩᱧ ᱪᱮᱫ ᱟᱠᱟᱱᱟ ᱤᱥᱤᱱ ᱵᱟᱥᱟᱝ ᱡᱚᱢᱼᱧᱩᱣᱟᱜ ᱟᱹᱰᱤ ᱵᱷᱮᱜᱟᱨ ᱵᱷᱮᱜᱟᱨ ᱱᱟᱯᱟᱭ ᱱᱟᱯᱟᱭ ᱩᱛᱩ ᱫᱟᱠᱟ ᱠᱚ ᱟᱨ ᱡᱚᱢᱟᱜ ᱠᱚ ᱡᱟᱦᱟᱸ ᱞᱮᱠᱟ ᱟᱹᱰᱤ ᱠᱤᱪᱷᱩ ᱵᱚᱱ ᱩᱛᱩᱭᱟ ᱠᱷᱟᱱᱴᱷᱟᱲ ᱩᱛᱩ ᱦᱩᱭᱮᱱᱟ ᱥᱚᱵᱽᱡᱤ ᱩᱛᱩ ᱦᱩᱭᱮᱱᱟ ᱟᱲᱟᱜ ᱩᱛᱩ ᱠᱚᱦᱚᱸ ᱚᱸᱰᱮ ᱱᱟᱯᱟᱭ ᱱᱟᱯᱟᱭ ᱟᱹᱰᱤ ᱪᱮᱦᱨᱟ ᱪᱮᱦᱨᱟ ᱟᱨ ᱟᱹᱰᱤ ᱤᱡᱤ ᱛᱟᱹᱨᱤᱠᱟᱛᱮ ᱫᱮᱠᱷᱟᱣ ᱠᱟᱜᱼᱟᱭ ᱟᱨ ᱟᱹᱰᱤ ᱥᱤᱢᱯᱤᱞ ᱠᱟᱛᱷᱟᱛᱮ ᱞᱟᱹᱭ ᱠᱟᱜᱼᱟᱭ ᱟᱨ ᱚᱸᱰᱮ ᱠᱷᱚᱱᱜᱮ ᱤᱧ ᱡᱮᱛᱮ ᱠᱷᱚᱱ ᱡᱟᱹᱥᱛᱤᱧ ᱠᱩᱥᱤᱭᱟᱜᱼᱟ ᱜᱩᱲ ᱯᱤᱴᱷᱟᱹ ᱡᱟᱦᱟᱸ ᱡᱮ ᱟᱵᱚ ᱯᱚᱨᱚᱵᱽ ᱠᱚᱨᱮᱵᱚᱱ ᱛᱮᱭᱟᱨᱟ ᱟᱨ ᱚᱱᱟ ᱜᱩᱲ ᱯᱤᱴᱷᱟᱹ ᱠᱚ ᱚᱸᱰᱮ ᱟᱹᱰᱤ ᱵᱷᱟᱹᱜᱤ ᱥᱟᱺᱦᱤᱡᱛᱮ ᱞᱟᱹᱭ ᱯᱩᱥᱴᱟᱹᱣ ᱥᱟᱹᱨᱤ ᱠᱟᱜᱼᱟᱭ ᱟᱨ ᱚᱸᱰᱮᱱᱟᱜ ᱚᱱᱟᱛᱮ ᱤᱧ ᱚᱱᱟ ᱤᱭᱩᱴᱩᱵᱽ ᱪᱮᱱᱮᱞ ᱫᱚᱢᱮᱧ ᱠᱩᱥᱤᱭᱟᱜᱼᱟ ᱢᱩᱨᱢᱩ ᱤᱭᱩᱴᱩᱵᱽ ᱪᱮᱱᱮᱞ ᱟᱨ ᱚᱸᱰᱮ ᱠᱷᱚᱱᱜᱮ ᱤᱧ ᱜᱩᱲ ᱯᱤᱴᱷᱟᱹ ᱛᱮᱭᱟᱨᱤᱧ ᱪᱮᱫ ᱠᱟᱱᱟ ᱯᱷᱤᱨ ᱟᱹᱰᱤ ᱠᱤᱪᱷᱩ ᱡᱚᱢᱟᱜ ᱛᱮᱭᱟᱨ ᱡᱟᱦᱟᱸᱭ ᱡᱮ ᱢᱤᱴᱷᱟᱭ ᱛᱮᱭᱟᱨ ᱦᱚᱸ ᱞᱟᱹᱭ ᱟᱹᱠᱤᱱ ᱩᱱᱠᱤᱱ ᱟᱹᱰᱤ ᱵᱷᱟᱹᱜᱮ ᱥᱟᱹᱦᱤᱡ ᱠᱤᱱ ᱞᱟᱹᱭᱟ ᱚᱱᱟ ᱦᱚᱛᱮᱡᱛᱮ ᱤᱧ ᱢᱩᱨᱢᱩ ᱤᱭᱩᱴᱩᱵᱽ ᱪᱮᱱᱮᱞ ᱤᱧ ᱫᱚᱢᱮ ᱡᱟᱹᱥᱛᱤᱧ ᱠᱩᱥᱤᱭᱟᱜᱼᱟ ᱡᱚᱛᱚ ᱠᱷᱚᱱ